ᱟᱵᱚ ᱱᱚᱣᱟ ᱥᱟᱱᱛᱟᱲ ᱥᱟᱶᱛᱟ ᱨᱮ ᱵᱟᱦᱟ ᱫᱚ ᱢᱤᱫᱴᱟᱝ ᱟᱹᱰᱤ ᱢᱟᱨᱟᱝ ᱵᱚᱸᱜᱟ ᱯᱚᱨᱚᱵᱽ ᱠᱟᱱᱟ ᱢᱮᱱᱠᱷᱟᱱ ᱱᱚᱣᱟ ᱫᱚ ᱯᱷᱟᱹᱜᱩᱱ ᱵᱚᱸᱜᱟ ᱢᱩᱞᱩᱜ ᱢᱚᱬᱮ ᱢᱟᱦᱟ ᱨᱮᱜᱮ ᱵᱚᱸᱜᱟᱜᱼᱟ ᱱᱚᱣᱟ ᱫᱚ ᱟᱛᱳ ᱦᱚᱲ ᱠᱚ ᱡᱟᱣᱨᱟ ᱠᱟᱛᱮ ᱵᱟᱦᱟ ᱵᱚᱸᱜᱟ ᱟᱹᱣᱨᱤ ᱥᱮᱴᱮᱨᱚᱜ ᱨᱮᱜᱮ ᱢᱤᱫᱴᱟᱝ ᱫᱤᱱ ᱫᱷᱟᱨᱡᱚᱭᱟᱠᱚ ᱫᱤᱱ ᱫᱷᱟᱨᱡᱚ ᱠᱟᱛᱮ ᱟᱨ ᱚᱱᱟ ᱠᱚ ᱦᱟᱺᱰᱤ ᱠᱚ ᱛᱤᱠᱤ ᱥᱚᱵᱚᱫ ᱠᱟᱛᱮ ᱠᱚ ᱫᱚᱦᱚᱭᱟ ᱩᱢ ᱱᱟᱲᱠᱟ ᱠᱟᱛᱮ ᱠᱚ ᱡᱟᱦᱟᱸ ᱛᱤᱱᱟᱹᱜ ᱜᱮ ᱵᱚᱸᱜᱟᱼᱵᱳᱨᱳ ᱥᱚᱨᱚᱧᱡᱟᱢ ᱠᱚ ᱞᱟᱜᱟᱜᱼᱟ ᱚᱱᱟ ᱠᱚ ᱡᱚᱛᱚ ᱠᱚ ᱛᱤᱠᱤ ᱥᱚᱵᱚᱫ ᱠᱟᱛᱮ ᱜᱮᱠᱚ ᱵᱮᱱᱟᱣᱟ ᱟᱨ ᱱᱚᱣᱟ ᱵᱟᱦᱟ ᱵᱚᱸᱜᱟ ᱨᱮᱫᱚ ᱟᱛᱳ ᱦᱚᱲ ᱠᱚ ᱡᱟᱣᱨᱟᱜᱼᱟ ᱡᱮᱢᱚᱱ ᱡᱟᱦᱟᱸ ᱦᱤᱞᱳᱜ ᱵᱟᱦᱟ ᱵᱚᱸᱜᱟ ᱢᱟᱲᱟᱝ ᱦᱤᱞᱳᱜ ᱫᱚ ᱠᱚᱲᱟ ᱠᱚᱠᱚ ᱡᱟᱦᱮᱨ ᱠᱚᱠᱚ ᱫᱟᱞᱚᱵᱟ ᱟᱨ ᱠᱩᱲᱤ ᱦᱚᱯᱚᱱ ᱠᱚᱫᱚ ᱚᱲᱟᱜ ᱫᱩᱣᱟᱹᱨ ᱠᱚᱠᱚ ᱜᱮᱡ ᱜᱩᱨᱤᱡᱟ ᱟᱨ ᱡᱟᱦᱟᱸ ᱦᱤᱞᱳᱜ ᱵᱚᱸᱜᱟᱼᱵᱳᱨᱳ ᱠᱚ ᱦᱩᱭᱩᱜᱼᱟ ᱡᱮᱢᱚᱱ ᱫᱚᱥᱟᱨ ᱦᱤᱞᱳᱜ ᱮᱱ ᱦᱤᱞᱳᱜ ᱫᱚ ᱱᱟᱭᱠᱮ ᱚᱲᱟᱜ ᱠᱷᱚᱱ ᱱᱟᱭᱠᱮ ᱫᱟᱨᱟᱢ ᱤᱫᱤ ᱦᱩᱭᱩᱜᱼᱟ ᱟᱨ ᱱᱟᱭᱠᱮ ᱜᱮ ᱟᱛᱳ ᱦᱚᱲᱟᱜ ᱡᱚᱛᱚ ᱦᱚᱲᱟᱜ ᱵᱷᱟᱹᱞᱟᱹᱭ ᱞᱟᱹᱜᱤᱫ ᱛᱮ ᱫᱟᱲᱮ ᱠᱚᱭ ᱵᱚᱸᱜᱟ ᱠᱚᱣᱟ ᱟᱨ ᱚᱱᱟ ᱵᱚᱸᱜᱟ ᱥᱟᱨᱮᱡ ᱠᱚᱫᱚ ᱥᱳᱲᱮ ᱠᱟᱛᱮ ᱟᱛᱳ ᱦᱚᱲ ᱡᱚᱛᱚ ᱦᱚᱲᱜᱮ ᱦᱟᱹᱴᱤᱧ ᱠᱟᱛᱮ ᱵᱚᱱ ᱡᱚᱢᱟ ᱟᱨ ᱡᱚᱢ ᱠᱟᱛᱮ ᱤᱱᱟᱹ ᱛᱟᱭᱚᱢ ᱨᱟᱹᱥᱠᱟᱹᱭᱟᱵᱚᱱ ᱢᱮᱱᱫᱚ ᱵᱟᱦᱟ ᱵᱚᱱ ᱮᱱᱮᱡᱼᱟ ᱵᱟᱦᱟ ᱠᱚ ᱮᱱᱮᱡ ᱵᱟᱲᱟ ᱠᱟᱛᱮ ᱟᱨᱦᱚᱸ ᱚᱱᱠᱟᱜᱮ ᱞᱮᱱᱠᱷᱟᱱ ᱫᱚ ᱩᱱᱤ ᱡᱟᱦᱟᱸᱭ ᱦᱟᱸᱜ ᱱᱟᱭᱠᱮ ᱵᱟᱵᱟ ᱛᱟᱵᱚᱱ ᱚᱲᱟᱜ ᱛᱮᱵᱚᱱ ᱟᱹᱜᱩ ᱥᱮᱴᱮᱨ ᱠᱟᱭᱟ ᱡᱟᱦᱟᱸ ᱞᱮᱠᱟ ᱢᱮᱱᱫᱚ ᱚᱲᱟᱜ ᱠᱷᱚᱱ ᱫᱟᱨᱟᱢ ᱤᱫᱤ ᱠᱟᱭᱟ ᱚᱱᱠᱟᱜᱮ ᱡᱟᱦᱮᱨ ᱠᱷᱚᱱ ᱦᱚᱸᱵᱚᱱ ᱟᱹᱭᱩᱨ ᱟᱫᱮᱨ ᱦᱚᱴᱚ ᱠᱟᱭᱟ ᱟᱨ ᱤᱱᱟᱹ ᱫᱚᱥᱟᱨ ᱦᱤᱞᱳᱜ ᱫᱚ ᱡᱟᱦᱟᱸ ᱫᱚᱵᱚᱱ ᱢᱮᱱᱟ ᱟᱜ ᱨᱟᱲᱟ ᱢᱮᱱᱠᱷᱟᱱ ᱮᱱ ᱦᱤᱞᱳᱜ ᱦᱚᱸ ᱡᱚᱛᱚ ᱵᱩᱰᱷᱤ ᱮᱨᱟ ᱠᱚ ᱟᱨ ᱦᱟᱲᱟᱢ ᱦᱚᱲ ᱠᱚᱦᱚᱸ ᱡᱟᱣᱨᱟ ᱠᱟᱛᱮ ᱟᱨ ᱚᱱᱟ ᱧᱩᱛᱩᱢ ᱛᱮ ᱟᱨ ᱡᱟᱸᱜᱟ ᱠᱚ ᱱᱟᱭᱠᱮ ᱠᱚ ᱟᱹᱨᱩᱵᱮᱭᱟ ᱟᱨ ᱮᱱ ᱦᱤᱞᱳᱜ ᱦᱚᱸ ᱚᱱᱠᱟ ᱜᱮ ᱟᱹᱰᱤ ᱠᱷᱚᱱ ᱠᱟᱹᱢᱤᱦᱚᱨᱟ ᱠᱚᱠᱚ ᱪᱮᱫ ᱦᱚᱸ ᱵᱟᱝ ᱡᱟᱦᱟᱸᱛᱮ ᱡᱮᱢᱚᱱ ᱮᱱ ᱦᱤᱞᱳᱜ ᱥᱮᱸᱫᱽᱨᱟᱼᱠᱟᱨᱠᱟ ᱠᱚᱦᱚᱸ ᱮᱦᱚᱵ ᱨᱮᱱᱟᱜ ᱦᱚᱸ ᱢᱮᱱᱟᱜᱼᱟ ᱟᱫᱚ ᱟᱵᱚ ᱥᱟᱱᱛᱟᱲ ᱥᱟᱶᱛᱟ ᱨᱮᱫᱚ ᱟᱹᱰᱤ ᱡᱮᱞᱮᱧ ᱵᱟᱝ ᱢᱮᱱ ᱠᱟᱛᱮ ᱱᱤᱝᱠᱟᱹ ᱜᱮᱦᱟᱸᱜ ᱤᱧ ᱞᱟᱹᱭ ᱵᱟᱲᱟᱭᱮᱫᱼᱟ ᱢᱟ ᱮᱱᱠᱷᱟᱱ ᱡᱚᱦᱟᱨ